ᱢᱤᱫᱴᱟᱝ ᱜᱚᱲᱦᱚᱱ ᱵᱮᱱᱟᱣ ᱨᱮ ᱟᱹᱰᱤ ᱢᱟᱨᱟᱝ ᱜᱷᱟᱱᱮ ᱜᱷᱟᱱᱮ ᱥᱚᱢᱚᱥᱟ ᱦᱩᱭᱩᱜᱼᱟ ᱡᱮᱢᱚᱱ ᱢᱤᱫᱴᱟᱝ ᱜᱚᱲᱦᱚᱱ ᱵᱮᱱᱟᱣ ᱚᱠᱛᱚ ᱚᱠᱛᱚ ᱜᱮ ᱦᱚᱭ ᱛᱳ ᱚᱠᱟ ᱴᱷᱮᱱ ᱪᱚᱝ ᱨᱟᱹᱯᱩᱫ ᱮᱱᱟ ᱚᱱᱟ ᱨᱟᱹᱯᱩᱫ ᱚᱠᱛᱚ ᱟᱵᱟᱨ ᱱᱟᱣᱟᱛᱮ ᱡᱩᱛ ᱢᱮ ᱚᱱᱟ ᱞᱮᱠᱟ ᱦᱚᱭ ᱛᱳ ᱯᱟᱲᱟᱜᱱᱟ ᱚᱱᱟ ᱯᱟᱲᱟᱜ ᱚᱠᱛᱚ ᱟᱵᱟᱨ ᱱᱟᱣᱟᱛᱮ ᱡᱩᱛ ᱢᱮ ᱱᱚᱝᱠᱟ ᱡᱩᱛ ᱡᱩᱛᱛᱮ ᱟᱹᱰᱤ ᱢᱟᱨᱟᱝ ᱟᱹᱰᱤ ᱜᱷᱟᱲᱤᱜ ᱥᱚᱢᱚᱭ ᱞᱟᱜᱼᱟ ᱚᱱᱟ ᱵᱟᱠᱷᱨᱟᱛᱮ ᱢᱤᱫᱴᱟᱝ ᱵᱷᱟᱹᱜᱤ ᱱᱤᱨᱤᱵᱤᱞᱤ ᱚᱲᱟᱜ ᱛᱟᱦᱮᱱ ᱠᱷᱟᱱ ᱥᱮ ᱢᱤᱫ ᱢᱚᱱᱮᱛᱮ ᱚᱱᱟ ᱡᱩᱛ ᱮᱠᱫᱚᱢ ᱚᱱᱟ ᱜᱚᱲᱦᱚᱱ ᱵᱮᱱᱟᱣ ᱚᱠᱛᱚ ᱨᱮᱜᱮ ᱦᱳᱭ ᱛᱚ ᱨᱚᱝ ᱞᱟᱜᱟᱣ ᱚᱠᱛᱚ ᱨᱮ ᱚᱠᱟ ᱴᱷᱮᱱ ᱪᱚᱜ ᱮᱴᱟᱹᱜ ᱨᱚᱝ ᱞᱟᱜᱟᱣᱱᱟ ᱢᱤᱫ ᱴᱷᱮᱱ ᱫᱚ ᱦᱳᱭ ᱛᱚ ᱦᱮᱸᱫᱮᱭᱟᱜ ᱞᱟᱜᱟᱣᱱᱟ ᱚᱸᱰᱮ ᱫᱚ ᱦᱳᱭ ᱛᱚ ᱵᱷᱩᱞ ᱠᱟᱛᱮᱫ ᱟᱨ ᱱᱤᱞᱟᱜ ᱞᱟᱜᱟᱣᱮᱸᱟ ᱚᱱᱟ ᱦᱚᱸ ᱢᱤᱫᱴᱟᱝ ᱥᱚᱢᱚᱥᱟ ᱠᱟᱱᱟ ᱟᱨ ᱚᱱᱟ ᱵᱟᱠᱷᱨᱟᱛᱮ ᱚᱱᱟ ᱮᱠᱞᱟ ᱵᱮᱱᱟᱣ ᱜᱮ ᱴᱷᱤᱠᱟ ᱟᱭᱢᱟ ᱦᱚᱲ ᱠᱚ ᱛᱟᱦᱮᱱ ᱠᱷᱟᱱ ᱦᱟᱱᱟ ᱱᱟᱣᱟ ᱠᱟᱛᱷᱟ ᱠᱚ ᱨᱚᱲᱛᱮ ᱚᱱᱟ ᱠᱚ ᱵᱟᱹᱲᱤᱡᱚᱜᱼᱟ